ᱠᱚᱞᱯᱚᱱᱟ ᱪᱟᱣᱞᱟ ᱥᱩᱱᱤᱛᱟ ᱩᱭᱞᱤᱭᱟᱢᱥ ᱨᱟᱠᱮᱥ ᱥᱚᱨᱢᱟ ᱱᱩᱠᱩ ᱫᱚ ᱱᱚᱣᱟ ᱫᱷᱟᱹᱨᱛᱤ ᱨᱮᱱ ᱟᱹᱰᱤ ᱢᱟᱨᱟᱝ ᱦᱚᱲ ᱠᱚ ᱚᱱᱟ ᱞᱟᱹᱜᱤᱫ ᱛᱮ ᱚᱱᱟ ᱞᱮᱠᱟᱛᱮ ᱱᱩᱠᱩ ᱫᱚ ᱢᱟᱨᱟᱝ ᱦᱚᱲ ᱵᱚᱱ ᱢᱮᱛᱟᱣᱟᱠᱚ ᱠᱟᱱᱟ ᱱᱩᱠᱩ ᱫᱚ ᱡᱟᱦᱟᱸ ᱥᱚᱨ ᱥᱳᱣᱨᱚ ᱢᱚᱱᱰᱚᱞ ᱪᱮᱛᱟᱱ ᱨᱮᱠᱚ ᱜᱚᱵᱮᱥᱚᱱᱟ ᱞᱮᱫᱼᱟ ᱟᱨ ᱪᱚᱱᱫᱨᱚ ᱢᱟ ᱴᱷᱮᱱ ᱱᱩᱠᱩ ᱫᱚᱠᱚ ᱥᱮᱱ ᱞᱮᱫ ᱛᱟᱦᱮᱱᱟ ᱟᱨ ᱱᱩᱠᱩᱣᱟᱜ ᱨᱤᱥᱟᱨᱪ ᱥᱮ ᱱᱩᱠᱩ ᱠᱚᱣᱟᱜ ᱜᱚᱵᱮᱥᱚᱱᱟ ᱚᱛ ᱥᱮᱨᱢᱟ ᱨᱤᱢᱤᱞ ᱱᱚᱣᱟ ᱪᱮᱛᱟᱱ ᱨᱮ ᱟᱹᱰᱤ ᱡᱳᱨ ᱠᱚ ᱨᱤᱥᱟᱨᱪ ᱞᱮᱫ ᱛᱟᱦᱮᱸᱫᱼᱟ ᱡᱟᱛᱮ ᱢᱟᱹᱱᱢᱤ ᱡᱤᱣᱤ ᱥᱮ ᱢᱟᱹᱱᱢᱤ ᱡᱟᱹᱛᱤ ᱦᱚᱲ ᱥᱮᱨᱢᱟ ᱠᱷᱚᱱ ᱨᱤᱢᱤᱞ ᱠᱷᱚᱱ ᱵᱟᱹᱲᱛᱤ ᱠᱷᱚᱱ ᱵᱟᱹᱲᱛᱤ ᱜᱮᱭᱟᱱ ᱠᱚ ᱚᱨᱡᱚᱱ ᱫᱟᱲᱮᱭᱟᱜ ᱢᱟ ᱚᱱᱟ ᱞᱟᱹᱜᱤᱫ ᱛᱮ ᱟᱹᱰᱤ ᱜᱮᱠᱚ ᱠᱟᱹᱢᱤ ᱞᱮᱫᱼᱟ ᱩᱱᱠᱩᱣᱟᱜ ᱱᱚᱣᱟ ᱮᱱᱮᱢ ᱥᱮ ᱚᱱᱟ ᱠᱟᱹᱢᱤ ᱠᱟᱨᱚᱱ ᱛᱮ ᱱᱩᱠᱩ ᱫᱚ ᱚᱱᱟ ᱫᱤᱥᱚᱢ ᱨᱮᱱ ᱦᱚᱲ ᱫᱩᱱᱤᱭᱟᱹ ᱡᱟᱠ ᱨᱮᱱ ᱦᱚᱲ ᱱᱩᱠᱩ ᱫᱚᱠᱚ ᱩᱨᱩᱢ ᱠᱚᱣᱟ ᱱᱩᱠᱩ ᱫᱚᱠᱚ ᱧᱩᱛᱩᱢ ᱟᱠᱚᱣᱟ ᱟᱨ ᱱᱩᱠᱩ ᱫᱚᱠᱚ ᱩᱭᱦᱟᱹᱨ ᱠᱚᱣᱟ ᱱᱩᱠᱩᱣᱟᱜ ᱠᱟᱹᱢᱤ ᱡᱟᱦᱟᱸ ᱠᱚ ᱠᱟᱹᱢᱤ ᱦᱚᱴᱚ ᱟᱠᱟᱫ ᱟᱠᱚᱣᱟᱜ ᱢᱟᱹᱱᱢᱤ ᱡᱟᱹᱛᱤ ᱞᱟᱹᱜᱤᱫ ᱛᱮ ᱩᱱᱠᱩᱣᱟᱜ ᱚᱱᱟ ᱠᱷᱟᱹᱛᱤᱨ ᱜᱮ ᱱᱩᱠᱩ ᱫᱚᱠᱚ ᱩᱭᱦᱟᱹᱨ ᱠᱚᱣᱟ ᱟᱨ ᱤᱧᱦᱚᱸ ᱚᱱᱟ ᱤᱫᱤᱛᱮ ᱱᱩᱠᱩ ᱫᱚᱧ ᱩᱭᱦᱟᱹᱨ ᱠᱚᱣᱟ ᱟᱨ ᱱᱩᱠᱩ ᱫᱚᱧ ᱢᱟᱱᱚᱛ ᱟᱠᱚᱣᱟ